ᱟᱞᱮᱭᱟᱜ ᱟᱹᱛᱩ ᱫᱚ ᱧᱩᱛᱩᱢᱱ ᱫᱚ ᱦᱟᱺᱰᱤ ᱠᱩᱴᱟᱹ ᱱᱚᱣᱟ ᱫᱚ ᱵᱤᱥᱟᱹᱭ ᱵᱞᱚᱠ ᱨᱮ ᱯᱟᱲᱟᱣ ᱠᱟᱱᱟ ᱚᱱᱟ ᱫᱚ ᱞᱳᱦᱟ ᱠᱟᱹᱱᱤ ᱡᱤᱯᱤ ᱟᱱᱰᱟᱨ ᱨᱮ ᱛᱟᱦᱮᱱ ᱠᱟᱱᱟ ᱟᱫᱚ ᱚᱱᱠᱟᱜᱮ ᱟᱹᱞᱤᱧ ᱦᱚᱸ ᱡᱟᱢᱫᱟ ᱵᱞᱚᱠ ᱠᱚᱸᱭᱮᱧᱯᱩᱨ ᱟᱹᱛᱩ ᱯᱟᱸᱠᱲᱟ ᱡᱟᱱᱛᱟᱲ ᱧᱮᱞ ᱞᱤᱧ ᱪᱟᱞᱟᱣ ᱞᱮᱱᱟ ᱪᱟᱞᱟᱣᱮᱱ ᱥᱮᱨᱢᱟ ᱱᱚᱝᱠᱟ ᱵᱷᱟᱫᱚᱨ ᱵᱚᱸᱜᱟ ᱜᱮᱞᱤᱧ ᱪᱟᱞᱟᱣ ᱞᱮᱱ ᱛᱟᱦᱮᱸᱫ ᱚᱸᱰᱮ ᱫᱚ ᱯᱮ ᱫᱤᱱ ᱦᱩᱭᱩᱜᱼᱟ ᱚᱸᱰᱮ ᱫᱚ ᱵᱚᱸᱜᱟ ᱵᱩᱨᱩ ᱟᱹᱰᱤ ᱡᱳᱨ ᱡᱟᱠ ᱡᱚᱢᱚᱠ ᱦᱩᱭᱩᱜᱼᱟ ᱚᱸᱰᱮ ᱫᱚ ᱠᱷᱟᱲᱭᱟᱭ ᱵᱚᱸᱜᱟᱭᱟ ᱚᱸᱰᱮ ᱠᱷᱟᱲᱭᱟ ᱵᱚᱸᱜᱟᱭᱟᱭ ᱚᱱᱟ ᱫᱚ ᱵᱩᱨᱩ ᱪᱚᱴ ᱨᱮ ᱵᱚᱸᱜᱟ ᱫᱚ ᱢᱮᱱᱟᱭᱟ ᱚᱸᱰᱮ ᱫᱚ ᱟᱹᱰᱤ ᱟᱹᱰᱤ ᱞᱮᱠᱟᱱ ᱵᱚᱸᱜᱟ ᱵᱩᱨᱩᱣᱟᱜ ᱠᱟᱹᱢᱤ ᱦᱚᱸᱠᱚ ᱠᱚᱨᱟᱣᱮᱜᱼᱟ ᱚᱸᱰᱮ ᱫᱚ ᱢᱚᱬᱮ ᱥᱮᱨᱢᱟ ᱨᱮ ᱢᱤᱫᱴᱟᱝ ᱠᱟᱰᱟ ᱠᱚ ᱵᱚᱸᱜᱟᱭᱮᱭᱟ ᱡᱟᱦᱟᱸᱭ ᱠᱚ ᱢᱟᱹᱱᱥᱤᱠᱟ ᱩᱱᱠᱩ ᱫᱚ ᱫᱚᱥᱟᱨ ᱥᱮᱨᱢᱟ ᱚᱸᱰᱮ ᱫᱚ ᱢᱟᱹᱱᱥᱤᱠ ᱠᱚ ᱠᱚ ᱤᱫᱤ ᱦᱚᱴᱚ ᱠᱟᱜᱼᱟ ᱟᱨ ᱚᱸᱰᱮ ᱫᱚ ᱚᱠᱚᱭ ᱠᱚᱨᱮᱱ ᱜᱤᱫᱽᱨᱟᱹ ᱯᱤᱫᱽᱨᱟᱹ ᱵᱟᱝ ᱠᱚ ᱦᱩᱭᱩᱜᱼᱟ ᱩᱱᱠᱩ ᱨᱮᱱ ᱦᱚᱸ ᱜᱤᱫᱽᱨᱟᱹ ᱦᱚᱸ ᱚᱱᱮ ᱪᱟᱸᱫᱚ ᱵᱚᱸᱜᱟ ᱟᱜ ᱫᱟᱭᱟ ᱛᱮᱜᱮ ᱠᱚ ᱦᱩᱭᱩᱜᱼᱟ ᱟᱫᱚ ᱦᱩᱭ ᱞᱮᱠᱷᱟᱱ ᱥᱚᱛ ᱠᱚ ᱧᱮᱞ ᱞᱮᱠᱷᱟᱱ ᱟᱠᱚ ᱵᱚᱸᱜᱟᱼᱵᱩᱨᱩ ᱨᱮᱭᱟᱜ ᱫᱟᱲᱮ ᱠᱚ ᱮᱢᱚᱜᱼᱟ ᱚᱸᱰᱮ ᱫᱚ ᱢᱮᱨᱚᱢ ᱠᱚ ᱵᱚᱸᱜᱟ ᱠᱚᱣᱟ ᱟᱢ ᱚᱠᱟ ᱞᱮᱠᱟᱢ ᱨᱚᱲ ᱠᱟᱜᱼᱟ ᱚᱱᱟ ᱫᱚ ᱚᱱᱠᱟᱜᱮ ᱢᱟᱱᱥᱤᱠ ᱫᱚᱢ ᱮᱢᱟ ᱚᱸᱰᱮ ᱟᱹᱰᱤ ᱟᱹᱰᱤ ᱡᱟᱭᱜᱟ ᱨᱮᱱ ᱵᱤᱦᱟᱨ ᱵᱮᱝᱜᱚᱞ ᱜᱚᱴᱟ ᱨᱮᱱ ᱦᱚᱲ ᱠᱚ ᱦᱤᱡᱩᱜ ᱠᱟᱛᱮᱫ ᱚᱸᱰᱮ ᱟᱠᱚᱣᱟᱜ ᱨᱩᱣᱟᱹᱜ ᱦᱟᱹᱥᱩ ᱠᱚᱨᱮ ᱠᱷᱚᱱ ᱵᱟᱧᱪᱟᱣ ᱠᱟᱛᱮᱫ ᱜᱮ ᱢᱮᱱᱟᱜ ᱟᱠᱟᱫ ᱠᱚᱣᱟ ᱚᱱᱟᱛᱮ ᱚᱸᱰᱮ ᱫᱚ ᱟᱹᱰᱤ ᱡᱳᱨ ᱠᱚᱲᱟᱼᱠᱩᱲᱤ ᱦᱚᱸ ᱥᱮᱱ ᱠᱟᱛᱮᱫ ᱟᱠᱚ ᱠᱚ ᱜᱚᱰ ᱡᱚᱦᱟᱨᱚᱜ ᱠᱟᱱᱟ ᱜᱚᱰ ᱡᱚᱦᱟᱨᱚᱜ ᱠᱟᱱᱟ ᱚᱸᱰᱮ ᱫᱚ ᱟᱨ ᱤᱱᱟᱹ ᱥᱩᱨ ᱠᱚᱨᱮᱫ ᱟᱹᱛᱩ ᱨᱮᱫᱚ ᱤᱭᱟᱹ ᱠᱚ ᱰᱨᱟᱢᱟ ᱠᱚ ᱵᱚᱞ ᱮᱱᱮᱡ ᱠᱚ ᱦᱩᱭᱩᱜ ᱚᱱᱟ ᱠᱚ ᱧᱮᱞ ᱠᱟᱛᱮᱫ ᱟᱹᱰᱤ ᱨᱟᱹᱥᱠᱟᱹ ᱞᱤᱧ ᱵᱩᱡᱷᱟᱹᱣ ᱠᱮᱜᱼᱟ ᱱᱮᱥ ᱫᱚ ᱟᱹᱞᱤᱧ ᱵᱟᱹᱞᱤᱧ ᱥᱮᱱ ᱫᱟᱲᱮᱭᱟᱫᱟ ᱤᱱᱟᱹ